ᱥᱟᱥᱨᱚᱭ ᱢᱩᱞᱞᱚ ᱨᱮᱭᱟᱜ ᱥᱟᱜᱟᱲᱚᱢ ᱥᱮᱴᱮᱨ ᱚᱵᱷᱟᱵ ᱛᱮ ᱚᱱᱠᱟ ᱫᱚ ᱵᱟᱝ ᱦᱩᱭ ᱵᱟᱲᱟᱣᱟᱠᱟᱱᱟ ᱡᱟᱦᱟᱸᱛᱮ ᱟᱨᱠᱤ ᱥᱚᱢᱚᱭ ᱨᱮ ᱵᱟᱧ ᱪᱟᱞᱟᱣ ᱫᱟᱲᱮᱣᱟᱠᱟᱫ ᱛᱮ ᱡᱟᱦᱟᱸᱱᱟᱜ ᱠᱟᱢᱤ ᱨᱮ ᱫᱟᱣ ᱧᱟᱢ ᱡᱚᱝᱜᱽᱲᱟ ᱮᱥᱮᱨ ᱞᱮᱱ ᱢᱮᱱᱮᱛᱮ ᱱᱚᱝᱠᱟ ᱫᱚ ᱟᱣᱨᱤ ᱦᱩᱭᱩᱜᱼ